ᱵᱟᱸᱠᱩᱲᱟ ᱯᱚᱱᱚᱛ ᱨᱮᱫᱚ ᱮᱥᱴᱮᱰᱤᱭᱟᱢ ᱫᱚ ᱢᱮᱱᱟᱜ ᱟᱠᱟᱫᱟ ᱢᱮᱱᱠᱷᱟᱱ ᱱᱮᱥᱮᱱᱮᱞ ᱥᱮ ᱤᱱᱴᱟᱨ ᱱᱮᱥᱮᱱᱮᱞ ᱥᱴᱮᱰᱤᱭᱟᱢ ᱞᱮᱠᱟᱱᱟᱜ ᱫᱚ ᱵᱟᱝ ᱠᱟᱱᱟ ᱚᱱᱟᱛᱮ ᱡᱟᱹᱛᱤᱭᱟᱨᱤ ᱤᱵᱷᱮᱱᱴ

ᱠᱚᱵᱟᱰᱤ ᱮᱛᱷᱞᱤᱴ ᱢᱮᱱ ᱢᱮ ᱫᱟᱹᱲ ᱡᱮᱞᱮᱧ ᱫᱚᱱ ᱩᱥᱩᱞ ᱫᱚᱱ ᱥᱚᱴᱯᱟᱴ ᱮᱢᱟᱱ ᱛᱮᱭᱟᱜ ᱠᱚ ᱤᱧ ᱫᱚ ᱟ ᱛᱩ ᱚᱲᱟᱜ ᱠᱚᱨᱮᱱᱟᱜ ᱡᱟᱦᱟᱸ ᱤᱵᱷᱮᱱᱴ ᱠᱚ ᱦᱩᱭᱩᱜᱼᱟ ᱚᱱᱟ ᱤᱵᱷᱮᱱᱴ ᱠᱚᱨᱮ ᱜᱤᱧ ᱥᱮᱞᱮᱫ ᱟᱠᱟᱱᱟ ᱡᱟᱹᱛᱤᱭᱟᱨᱤ ᱥᱮ ᱤᱱᱴᱟᱨ ᱱᱮᱥᱮᱱᱮᱞ ᱞᱮᱵᱮᱞ ᱨᱮᱱᱟᱜ ᱡᱟᱦᱟᱸ ᱠᱷᱮᱞᱳᱰ ᱠᱚ ᱢᱮᱱᱟᱜᱼᱟ ᱚᱱᱟ ᱠᱷᱮᱞᱳᱰ ᱨᱮᱫᱚ ᱵᱟᱹᱧ ᱥᱮᱞᱮᱫ ᱟᱠᱟᱱᱟ ᱟᱨ ᱜᱮᱞ ᱠᱷᱚᱱ ᱜᱮᱞᱵᱟᱨ ᱥᱟᱥᱟᱭ ᱦᱚᱲ ᱠᱚ ᱱᱚᱣᱟ ᱟᱠᱷᱲᱟ ᱨᱮ ᱧᱮᱞ ᱠᱚ ᱦᱤᱡᱩᱜ ᱜᱮᱭᱟ ᱥᱮ ᱵᱟᱸᱠᱩᱲᱟ ᱯᱚᱱᱚᱛ ᱨᱮ ᱡᱟᱦᱟᱸ ᱤᱵᱷᱮᱱᱴ ᱠᱚ ᱦᱩᱭᱩᱜᱼᱟ ᱚᱱᱟ ᱯᱚᱱᱚᱛ ᱨᱮᱵᱚ ᱦᱤᱡᱩᱜ ᱜᱮᱭᱟ ᱟᱨᱚ ᱚᱱᱟ ᱥᱟᱶᱛᱮ ᱚᱱᱟ ᱥᱩᱨ ᱥᱩᱯᱩᱨ ᱥᱮ ᱥᱟᱹᱜᱤᱧ ᱠᱷᱚᱱ ᱢᱤᱫ ᱵᱟᱨ ᱦᱚᱲ ᱦᱚᱸᱠᱚ ᱧᱮᱞ ᱫᱚᱠᱚ ᱦᱤᱡᱩᱜ ᱜᱮᱭᱟ